ᱥᱟᱸᱜᱷᱟᱨᱤᱭᱟᱹ ᱠᱚ ᱥᱩᱨ ᱥᱩᱯᱩᱨ ᱵᱮᱯᱟᱨ ᱵᱟᱫ ᱫᱤᱭᱮ ᱛᱮᱠᱚ ᱵᱚᱲᱚ ᱠᱟᱱᱟ ᱡᱮ ᱡᱚᱠᱷᱚᱱ ᱥᱟᱸᱜᱷᱟᱨᱤᱭᱟᱹ ᱠᱚ ᱦᱤᱡᱩᱜᱼᱟ ᱛᱚᱠᱷᱚᱱ ᱩᱱᱠᱩ ᱥᱟᱸᱜᱷᱟᱨᱤᱭᱟᱹ ᱴᱮᱥᱚᱱ ᱨᱮ ᱯᱷᱮᱰ ᱠᱟᱛᱮᱜ ᱵᱟ ᱵᱟ ᱚᱲᱟᱜ ᱠᱷᱚᱱ ᱡᱚᱠᱷᱚᱱ ᱠᱚ ᱛᱩᱫᱩᱜᱼᱟ ᱛᱚᱠᱷᱚᱱ ᱴᱳᱴᱳ ᱫᱚᱨᱠᱟᱨ ᱠᱚᱣᱟ ᱛᱚᱠᱷᱚᱱ ᱫᱚ ᱴᱳᱴᱳᱵᱟᱞᱟ ᱠᱚ ᱞᱟᱹᱭ ᱠᱚᱣᱟ ᱡᱮ ᱟᱞᱮ ᱱᱚᱰᱮ ᱞᱮ ᱪᱟᱞᱟᱜᱼᱟ ᱛᱟᱣ ᱢᱟᱱᱮ ᱴᱳᱴᱳ ᱵᱟᱞᱟ ᱞᱟᱹᱭ ᱟᱠᱚᱣᱟ ᱡᱮ ᱱᱤᱭᱟᱹ ᱫᱚ ᱱᱚᱣᱟ ᱡᱟᱭᱜᱟ ᱱᱚᱣᱟ ᱫᱚ ᱦᱟᱱᱟ ᱡᱟᱭᱜᱟ ᱚᱱᱠᱟᱛᱮ ᱞᱟᱹᱭ ᱠᱟᱛᱮᱜ ᱤᱱᱠᱟᱢ ᱡᱚᱢᱟᱱᱟ ᱟᱨ ᱯᱚᱭᱥᱟ ᱦᱚᱸ ᱢᱟᱱᱮ ᱢᱟᱱᱮ ᱮᱠᱴᱩ ᱵᱮᱥᱤ ᱠᱚ ᱠᱚᱭ ᱠᱚᱣᱟ ᱡᱟᱛᱮ ᱟᱠᱚᱣᱟᱜ ᱮᱠᱴᱩ ᱢᱟᱱᱮ ᱠᱷᱚᱨᱪᱟ ᱠᱷᱚᱨᱪᱟ ᱠᱚ ᱞᱟᱵᱷ ᱦᱩᱭᱩᱜ ᱛᱟᱠᱚ ᱟᱨ ᱫᱚᱠᱟᱱᱫᱟᱨ ᱦᱚᱸᱠᱚ ᱪᱟᱞᱟᱜ ᱜᱮᱭᱟ ᱫᱚᱠᱟᱱᱫᱟᱨ ᱦᱚᱸᱠᱚ ᱵᱟᱰᱟᱭᱟ ᱱᱩᱠᱩ ᱫᱚ ᱥᱟᱸᱜᱷᱟᱨᱤᱭᱟᱹ ᱠᱟᱱᱟ ᱠᱚ ᱚᱱᱟᱛᱮ ᱯᱚᱧᱪᱟᱥ ᱴᱟᱠᱟ ᱫᱟᱢ ᱨᱮᱭᱟᱜ ᱡᱤᱱᱤᱥ ᱦᱚᱸ ᱩᱱᱠᱩ ᱴᱷᱮᱱ ᱫᱚ ᱢᱤᱫᱥᱚ ᱴᱟᱠᱟ ᱠᱚ ᱞᱟᱹᱭᱟ ᱡᱟᱛᱮ ᱩᱱᱠᱩ ᱦᱚᱸ ᱢᱟᱱᱮ ᱞᱟᱵᱷ ᱫᱟᱲᱮᱭᱟᱜ